ᱤᱧ ᱫᱚ ᱯᱷᱩᱴᱵᱚᱞ ᱮᱱᱮᱡ ᱤᱧ ᱠᱷᱮᱞᱳᱰᱟ ᱟᱨ ᱤᱧ ᱫᱚ ᱜᱚᱰᱟ ᱨᱮᱧ ᱠᱷᱮᱞᱳᱰᱟ ᱟᱛᱳ ᱨᱮᱱ ᱠᱚᱲᱟ ᱠᱚ ᱥᱟᱶ ᱥᱮ ᱜᱟᱛᱮ ᱠᱚ ᱥᱟᱶ ᱠᱷᱮᱞᱳᱵᱟ ᱦᱚᱲ ᱠᱚ ᱞᱟᱹᱜᱤᱫ ᱫᱚ ᱚᱱᱟ ᱠᱷᱮᱞᱳᱰ ᱫᱚ ᱜᱚᱰᱟ ᱨᱮᱜᱮ ᱢᱮᱱᱟᱜᱼᱟ ᱚᱱᱟ ᱜᱚᱰᱟ ᱠᱚᱫᱚ ᱟᱨᱛᱚ ᱠᱚ ᱨᱮᱦᱚᱸ ᱢᱮᱱᱟᱜ ᱟᱠᱟᱫᱟ